ᱞᱚᱞᱚ ᱞᱟᱹᱜᱤᱫ ᱫᱟᱹᱲ ᱦᱚᱪᱚ ᱴᱨᱤᱥ ᱫᱚ ᱦᱩᱭᱩᱜ ᱠᱟᱱᱟ ᱡᱮᱢᱚᱱ ᱯᱷᱮᱱ ᱵᱚᱱ ᱞᱟᱜᱟᱣᱟ ᱮᱥᱤ ᱵᱚᱱ ᱪᱟᱹᱞᱩᱭᱟ ᱚᱱᱠᱟᱱᱟᱜ ᱡᱤᱱᱤᱥ ᱠᱚ ᱞᱟᱹᱭᱟ ᱡᱮ ᱦᱮᱸ ᱱᱚᱣᱟ ᱫᱚ ᱞᱚᱞᱚ ᱫᱟᱹᱲ ᱦᱚᱪᱚ ᱞᱟᱹᱜᱤᱫ ᱟᱨ ᱨᱮᱭᱟᱲ ᱫᱟᱹᱲ ᱦᱚᱪᱚ ᱞᱟᱹᱜᱤᱫ ᱫᱚ ᱡᱮᱢᱚᱱ ᱥᱳᱭᱮᱴᱟᱨ ᱢᱟᱯᱞᱟᱨ ᱯᱤᱪᱷᱟᱹᱲᱤ ᱚᱱᱠᱟᱱᱟᱜ ᱡᱤᱱᱤᱥ ᱦᱩᱭᱩᱜ ᱠᱟᱱᱟ